ᱟᱪᱪᱷᱟ ᱫᱟᱫᱟ ᱟᱯᱮ ᱱᱚᱣᱟ ᱢᱟᱞᱫᱟ ᱦᱚᱱᱚᱛᱨᱮ ᱥᱟᱱᱛᱟᱲᱠᱚ ᱚᱠᱟ ᱚᱠᱟ ᱥᱚᱵᱽᱡᱤᱠᱚ ᱯᱮ ᱪᱟᱥᱫᱟ ᱟᱨ ᱚᱠᱟ ᱚᱠᱟ ᱚᱠᱛᱚ ᱠᱚᱨᱮᱯᱮ ᱪᱟᱥᱫᱟ ᱠᱟᱹᱴᱤᱡ ᱞᱟᱹᱭᱢᱮ ᱟᱞᱮ ᱱᱚᱣᱟ ᱠᱚᱨᱮᱫᱚ ᱡᱮᱢᱚᱱ ᱵᱚᱨᱥᱟ ᱥᱚᱢᱚᱭ ᱵᱚᱨᱥᱟ ᱥᱚᱢᱚᱭᱫᱚ ᱟᱞᱮᱫᱚ ᱦᱩᱲᱩᱞᱮ ᱪᱟᱥᱫᱟ ᱵᱚᱨᱥᱟ ᱯᱚᱨᱮᱫᱚ ᱛᱳᱢᱟᱨ ᱵᱚᱨᱥᱟ ᱯᱚᱨᱮᱫᱚ ᱜᱩᱦᱩᱢᱞᱮ ᱪᱟᱥᱫᱟ ᱜᱩᱦᱩᱢᱫᱚ ᱦᱩᱭᱩᱜ ᱠᱟᱱ ᱛᱟᱞᱮᱭᱟ ᱢᱟᱱᱮ ᱯᱷᱟᱹᱜᱩᱱ ᱢᱟᱥᱞᱮ ᱨᱟᱠᱟᱵᱫᱟ ᱟᱨ ᱚᱱᱟ ᱯᱚᱨᱮ ᱟᱞᱮᱫᱚᱞᱮ ᱪᱟᱥᱫᱟ ᱛᱩᱲᱤ ᱛᱩᱲᱤ ᱫᱚᱞᱮ ᱪᱟᱥᱫᱟ ᱛᱩᱲᱤᱞᱮ ᱪᱟᱥᱮᱫ ᱠᱟᱱ ᱛᱩᱲᱤ ᱫᱚᱞᱮ ᱨᱟᱠᱟᱵᱫᱟ ᱚᱱᱠᱟ ᱡᱩᱥᱴᱤ ᱡᱩᱥᱴᱤ ᱢᱟᱥᱫᱚ ᱵᱟᱝᱞᱮ ᱨᱟᱠᱟᱵᱫᱟ ᱛᱳᱢᱟᱨ ᱢᱟᱱᱮ ᱵᱳᱭᱥᱟᱠᱷ ᱢᱟᱥ ᱥᱮᱫᱞᱮ ᱨᱟᱠᱟᱵᱫᱟ ᱵᱳᱭᱥᱟᱠᱷ ᱢᱟᱥ ᱞᱟᱦᱟ ᱨᱮᱜᱮᱞᱮ ᱨᱟᱠᱟᱵᱫᱟ ᱨᱟᱠᱟᱵ ᱠᱟᱛᱮᱫ ᱫᱚ ᱟᱫᱚ ᱱᱚᱜᱼᱚᱭ ᱤᱱᱟᱹ ᱯᱚᱨᱮᱫᱚ ᱦᱚᱜᱼᱚᱭ ᱟᱲᱟᱜ ᱠᱚᱞᱮ ᱪᱟᱥ ᱟᱠᱟᱫᱟ ᱟᱲᱟᱜ ᱫᱚᱞᱮ ᱪᱟᱥᱼᱵᱟᱥᱫᱟ ᱡᱮᱢᱚᱱ ᱱᱚᱜᱼᱚᱭ ᱯᱷᱟᱹᱜᱩᱱ ᱢᱟᱥ ᱦᱤᱞᱦᱤᱞᱭᱟᱹ ᱯᱟᱴ ᱟᱲᱟᱜᱞᱮ ᱪᱟᱥᱫᱟ